ᱤᱧᱟᱹᱜ ᱞᱟᱠᱪᱟᱨ ᱨᱮ ᱵᱟᱯᱞᱟ ᱫᱚ ᱟᱹᱰᱤ ᱜᱟᱱᱜᱮ ᱯᱟᱥᱱᱟᱣ ᱠᱟᱱᱟ ᱟᱵᱚᱣᱟᱜ ᱥᱟᱱᱛᱟᱲ ᱥᱚᱢᱟᱡᱽ ᱞᱟᱠᱪᱟᱨ ᱨᱮ ᱟᱹᱰᱤ ᱟᱭᱢᱟ ᱞᱮᱠᱟᱱ ᱵᱟᱯᱞᱟ ᱜᱮ ᱢᱮᱱᱟᱜᱼᱟ ᱟᱹᱰᱤ ᱟᱵᱚ ᱢᱟ ᱟᱹᱰᱤ ᱞᱮᱠᱟᱱ ᱡᱟᱹᱛᱤ ᱢᱮᱱᱟᱜ ᱵᱚᱱᱟ ᱟᱯᱟᱱ ᱟᱹᱯᱤᱱ ᱞᱮᱠᱟ ᱜᱮᱠᱚ ᱵᱟᱯᱞᱟᱜᱼᱟ ᱵᱟᱯᱞᱟ ᱢᱟ ᱟᱵᱚ ᱥᱟᱱᱛᱟᱲ ᱥᱚᱢᱟᱡᱽ ᱨᱮᱢᱟ ᱟᱹᱰᱤ ᱞᱮᱠᱟᱱᱟᱜ ᱜᱮ ᱢᱮᱱᱟᱜᱼᱟ ᱥᱟᱨ ᱥᱟᱹᱜᱩᱱ ᱟᱛᱮᱜ ᱵᱟᱯᱞᱟ ᱴᱩᱢᱠᱤ ᱫᱤᱯᱤᱞ ᱟᱛᱮᱜ ᱵᱟᱯᱞᱟ ᱠᱳᱰᱮᱞ ᱧᱟᱯᱟᱢ ᱵᱟᱯᱞᱟ ᱟᱨᱦᱚᱸ ᱟᱹᱰᱤ ᱟᱭᱢᱟ ᱞᱮᱠᱟᱱᱟᱜ ᱜᱮ ᱦᱚᱲ ᱫᱚ ᱟᱵᱚ ᱥᱟᱱᱛᱟᱲᱤ ᱟᱹᱨᱤᱪᱟᱹᱞᱤ ᱜᱮᱠᱚ ᱯᱟᱸᱡᱟᱭᱟ ᱥᱟᱱᱛᱟᱲᱤ ᱨᱮ ᱪᱮᱫ ᱞᱮᱠᱟ ᱠᱟᱛᱮᱜ ᱵᱚᱱ ᱵᱟᱯᱞᱟᱜᱼᱟ ᱥᱟᱱᱛᱟᱲ ᱨᱮ ᱟᱵᱚ ᱥᱟᱱᱛᱟᱲ ᱥᱟᱨ ᱥᱟᱹᱜᱩᱱ ᱟᱛᱮᱜ ᱫᱟᱹᱣᱲᱟᱹ ᱪᱮᱛᱟᱱ ᱨᱟᱠᱟᱵ ᱠᱟᱛᱮᱜ ᱵᱟᱹᱨᱭᱟᱹᱛ ᱟᱹᱜᱩ ᱠᱟᱛᱮᱜ ᱪᱮᱫ ᱞᱮᱠᱟ ᱠᱟᱛᱮᱜ ᱵᱚᱱ ᱵᱟᱯᱞᱟᱜᱼᱟ ᱚᱱᱟᱜᱮ ᱵᱟᱯᱞᱟ ᱫᱚ ᱢᱤᱫᱴᱟᱝ ᱡᱟᱦᱟᱸ ᱞᱮᱠᱟᱱᱟᱜ ᱠᱟᱛᱷᱟ ᱫᱚ ᱵᱟᱝ ᱠᱟᱱᱟ ᱵᱟᱨ ᱦᱚᱲᱟᱜ ᱜᱚᱡ ᱫᱷᱟᱹᱵᱤᱡ ᱵᱷᱟᱜᱮ ᱴᱷᱤᱠ ᱛᱟᱦᱮᱱ ᱨᱮᱭᱟᱜ ᱨᱤᱠᱟᱹᱜᱮ ᱠᱟᱱᱟ ᱵᱟᱯᱞᱟ ᱫᱚ ᱥᱟᱱᱛᱟᱲ ᱥᱟᱶᱛᱟᱨᱮ ᱵᱟᱯᱞᱟ ᱤᱫᱤ ᱠᱟᱛᱮᱜ ᱟᱹᱰᱤᱜᱟᱱᱜᱮ ᱟᱹᱨᱥᱟᱹᱣ ᱢᱮᱱᱟᱜᱼᱟ ᱡᱟᱦᱟᱸ ᱫᱚ ᱟᱹᱰᱤ ᱦᱚᱲᱜᱮ ᱵᱟᱵᱚᱱ ᱵᱟᱲᱟᱭᱟ ᱥᱮᱫᱟᱭ ᱢᱟᱨᱮ ᱦᱟᱯᱲᱟᱢ ᱠᱚᱜᱮ ᱠᱚ ᱵᱟᱲᱟᱭᱟ ᱛᱤᱱᱟᱹᱜ ᱞᱮᱠᱟᱱᱟ ᱪᱮᱫ ᱞᱮᱠᱟᱱᱟ ᱟᱵᱚ ᱱᱮᱛᱟᱨ ᱫᱚ ᱥᱟᱱᱛᱟᱲ ᱟᱹᱨᱤᱪᱟᱹᱞᱤ ᱜᱮᱵᱚᱱ ᱯᱟᱸᱡᱟᱭᱟ ᱥᱟᱱᱛᱟᱲ ᱞᱮᱠᱟ ᱛᱮᱜᱮᱵᱚᱱ ᱵᱟᱯᱞᱟᱜᱼᱟ ᱢᱮᱲᱦᱮᱫ ᱥᱟᱠᱟᱢ ᱥᱮ ᱥᱤᱸᱫᱩᱨ ᱞᱟᱜᱟᱣ ᱠᱟᱛᱮᱜ ᱵᱚᱱ ᱵᱟᱯᱞᱟᱜᱼᱟ ᱥᱟᱨ ᱥᱟᱹᱜᱩᱱ ᱴᱟᱢᱟᱜ ᱛᱩᱫᱟᱜ ᱟᱛᱮᱜ ᱵᱟᱹᱨᱭᱟᱹᱛ ᱟᱛᱮᱜ ᱟᱹᱨᱤᱪᱟᱹᱞᱤ ᱢᱟ ᱟᱹᱰᱤ ᱞᱮᱠᱟᱱ ᱢᱮᱱᱟᱜᱼᱟ ᱢᱮᱱᱠᱷᱟᱱ ᱥᱮᱫᱟᱭ ᱢᱟᱨᱮ ᱦᱟᱯᱲᱟᱢ ᱠᱚ ᱪᱮᱫ ᱞᱮᱠᱟ ᱠᱟᱛᱮᱜ ᱠᱚ ᱵᱟᱯᱞᱟᱜ ᱠᱟᱱ ᱛᱟᱦᱮᱸᱜᱼᱟ ᱚᱱᱟ ᱠᱚᱜᱮ ᱱᱤᱛᱚᱜ ᱦᱚᱸ ᱪᱟᱞᱟᱜ ᱠᱟᱱᱟ ᱟᱨ ᱪᱟᱞᱟᱜ ᱢᱟ